ᱦᱩᱸ ᱚᱠᱟᱨᱮᱱ ᱠᱟᱱᱟᱢ ᱦᱮᱸ ᱦᱮᱸ ᱦᱮᱸ ᱚ ᱜᱮᱥ ᱨᱮᱭᱟᱜ ᱫᱟᱢ ᱡᱩᱫᱤ ᱯᱟᱸᱥ ᱥᱚ ᱴᱟᱠᱟ ᱦᱩᱭᱞᱮᱱ ᱠᱷᱟᱱ ᱚᱱᱟ ᱠᱷᱚᱱ ᱵᱟᱹᱲᱛᱤ ᱠᱩᱲᱤ ᱴᱟᱠᱟ ᱤᱧᱫᱩᱧ ᱦᱟᱛᱟᱣᱟ ᱚᱲᱟᱜ ᱦᱟᱹᱵᱤᱡ ᱦᱮᱸ ᱟᱫᱚ ᱚᱠᱟᱴᱟᱜ ᱜᱮᱥᱮᱢ ᱦᱟᱛᱟᱣᱟ ᱟᱢᱫᱚ ᱦᱩᱸ ᱚ ᱟᱵᱚ ᱱᱚᱰᱮ ᱫᱚ ᱵᱷᱟᱨᱚᱛ ᱜᱮᱥ ᱢᱮᱱᱟᱜᱼᱟ ᱤᱱᱰᱤᱭᱟᱱ ᱜᱮᱥ ᱢᱮᱱᱟᱜᱼᱟ ᱮᱭᱤᱪ ᱯᱤ ᱜᱮᱥ ᱦᱚᱸ ᱢᱮᱱᱟᱜᱼᱟ ᱟᱫᱚ ᱵᱷᱟᱨᱚᱛ ᱜᱮᱥ ᱫᱚ ᱢᱤᱫᱴᱟᱝ ᱥᱮᱱᱴ ᱢᱮᱱᱟᱜᱼᱟ ᱚᱱᱟ ᱜᱮᱥ ᱨᱮᱫᱚ ᱟᱨ ᱜᱮᱥ ᱴᱮᱝᱠᱤ ᱨᱮᱫᱚ ᱪᱳᱫᱫᱳ ᱠᱤᱞᱳ ᱫᱩ ᱥᱚ ᱜᱮ ᱛᱟᱦᱮᱱ ᱠᱟᱱᱟ ᱟᱨ ᱤᱱᱰᱤᱭᱟᱱ ᱜᱮᱥ ᱨᱮᱦᱚᱸ ᱪᱳᱫᱫᱳ ᱠᱤᱞᱳ ᱫᱩᱥᱚ ᱜᱮ ᱛᱟᱦᱮᱱ ᱠᱟᱱᱟ ᱚᱱᱟ ᱫᱚ ᱞᱤᱠ ᱮᱢᱟᱱ ᱞᱮᱱ ᱠᱷᱟᱱ ᱵᱟᱝ ᱥᱚᱣᱟ ᱟᱨ ᱱᱚᱣᱟ ᱵᱷᱟᱨᱚᱛ ᱜᱮᱥ ᱨᱮᱫᱚ ᱞᱤᱠ ᱞᱮᱱᱠᱷᱟᱱ ᱥᱚᱣᱟ ᱟᱫᱚ ᱡᱟᱦᱟᱸᱞᱮᱠᱟ ᱰᱤᱯᱷᱚᱞᱰᱟᱨ ᱦᱩᱭ ᱞᱮᱱ ᱠᱷᱟᱱ ᱚᱱᱟ ᱫᱚ ᱢᱟᱱᱮᱢ ᱵᱩᱡᱷᱟᱹᱣᱟ ᱡᱮ ᱜᱮᱥ ᱞᱤᱠ ᱟᱠᱟᱱ ᱛᱤᱧᱟᱹ ᱟᱨ ᱡᱟᱹᱥᱛᱤ ᱫᱤᱱ ᱫᱚ ᱤᱱᱰᱤᱭᱟᱱ ᱜᱮᱥ ᱦᱚᱸ ᱤᱱᱰᱤᱭᱟᱱ ᱜᱮᱥ ᱜᱮ ᱪᱟᱞᱟᱜ ᱠᱟᱱᱟ ᱵᱷᱟᱨᱚᱛ ᱫᱚ ᱟᱹᱰᱤ ᱡᱟᱹᱥᱛᱤ ᱫᱚ ᱵᱟᱝ ᱪᱟᱞᱟᱜᱜ ᱠᱟᱱᱟ ᱟᱨ ᱡᱩᱞ ᱦᱚᱸ ᱤᱱᱰᱤᱭᱟᱱ ᱜᱮᱥ ᱫᱚ ᱢᱚᱡᱽ ᱜᱮ ᱡᱩᱞᱩᱜᱼᱟ ᱵᱷᱟᱨᱚᱛ ᱜᱮᱥ ᱫᱚ ᱩᱱᱟᱹᱜ ᱢᱚᱡᱽ ᱫᱚ ᱵᱟᱝ ᱡᱩᱞᱩᱜᱼᱟ ᱚᱠᱟᱴᱟᱜ ᱜᱮᱥᱮᱢ ᱦᱟᱛᱟᱣᱟ ᱪᱩᱞᱦᱟᱹ ᱢᱮᱱᱟᱜᱼᱟ ᱟᱱ ᱢᱤᱫᱴᱟᱝ ᱪᱳᱫᱫᱳ ᱥᱚ ᱢᱤᱫᱴᱟᱝ ᱫᱩ ᱦᱟᱡᱟᱨ ᱢᱤᱫᱴᱟᱝ ᱵᱟᱭᱤᱥ ᱥᱚ ᱢᱤᱫᱴᱟᱝ ᱢᱮᱱᱟᱜᱼᱟ ᱯᱚᱸᱪᱤᱥ ᱥᱚ ᱚᱠᱟᱴᱟᱜ ᱮᱢ ᱦᱟᱛᱟᱣᱟ ᱚᱱᱟ ᱯᱚᱸᱪᱤᱥ ᱥᱚ ᱨᱮᱭᱟᱜᱜ ᱫᱚ ᱢᱚᱡᱽ ᱜᱮᱭᱟ ᱟᱨ ᱚᱱᱟ ᱜᱮᱥ ᱫᱚ ᱡᱚᱛᱚ ᱜᱮ ᱥᱚᱢᱟᱱ ᱛᱟᱦᱮᱱ ᱠᱟᱱᱟ ᱦᱮᱸ

ᱟᱫᱚ ᱚᱠᱟᱴᱟᱜ ᱮᱢ ᱠᱩᱥᱤᱭᱟᱜᱼᱟ ᱟᱢ ᱚᱱᱟᱴᱟᱜ ᱜᱮᱢ ᱦᱟᱛᱟᱣ ᱫᱟᱲᱮᱭᱟᱜᱼᱟ ᱟᱨ ᱯᱚᱭᱥᱟ ᱦᱚᱸ ᱥᱚᱢᱟᱱ ᱜᱮ ᱞᱟᱜᱟᱜ ᱠᱟᱱᱟ ᱟᱪᱪᱷᱟ ᱴᱷᱤᱠᱜᱮᱭᱟ